ᱟᱞᱮ ᱫᱤᱥᱚᱛᱮ ᱟᱭᱢᱟ ᱞᱮᱠᱟᱱ ᱦᱚᱲ ᱫᱟᱬᱟᱱ ᱠᱚ ᱦᱤᱡᱩᱜᱼᱟ ᱡᱮᱥᱮ ᱵᱮᱝᱜᱚᱞ ᱨᱮᱱ ᱟᱥᱟᱢ ᱨᱮᱱ ᱳᱰᱤᱥᱟ ᱨᱮᱱ ᱟᱨ ᱟᱞᱮ ᱥᱮᱭᱟᱜ ᱯᱚᱨᱚᱵᱽ ᱦᱚᱸᱠᱚ ᱠᱩᱞᱤᱭᱟ ᱟᱨ ᱠᱷᱩᱵᱽ ᱠᱚ ᱜᱟᱛᱮᱜᱼᱟ ᱟᱞᱮ ᱥᱟᱛᱮ ᱟᱨ ᱟᱹᱰᱤ ᱢᱚᱡᱽ ᱠᱚ ᱟᱹᱭᱠᱟᱹᱣᱟ ᱥᱚᱦᱨᱟᱭ ᱯᱚᱨᱚᱵᱽ ᱠᱚᱠᱚ ᱠᱩᱞᱤ ᱞᱮᱭᱟ ᱡᱮᱥᱮ ᱟᱞᱮ ᱞᱮ ᱞᱟᱹᱭ ᱟᱠᱚᱣᱟ ᱟᱞᱮ ᱥᱮᱭᱟᱜ ᱡᱷᱟᱲᱠᱷᱚᱸᱰ ᱨᱮᱭᱟᱜ ᱯᱚᱨᱚᱵᱽ ᱫᱚ ᱥᱚᱦᱨᱟᱭ ᱯᱚᱨᱚᱵᱽ ᱫᱚ ᱢᱚᱬᱮ ᱢᱟᱦᱟ ᱦᱩᱭᱩᱜ ᱠᱟᱱᱟ ᱢᱚᱬᱮ ᱢᱟᱦᱟ ᱮᱦᱚᱵ ᱨᱮᱭᱟᱜ ᱫᱚ ᱩᱢ ᱢᱟᱦᱟ ᱤᱱᱟᱹ ᱠᱟᱛᱮ ᱵᱚᱸᱜᱟᱱ ᱢᱟᱦᱟ ᱤᱱᱟᱹ ᱠᱟᱛᱮ ᱠᱷᱩᱱᱴᱟᱹᱣ ᱢᱟᱦᱟ ᱤᱱᱟᱹ ᱠᱟᱛᱮ ᱥᱚᱦᱨᱟᱭ ᱠᱷᱩᱱᱴᱟᱹᱣ ᱢᱟᱦᱟ ᱤᱱᱟᱹ ᱠᱟᱛᱮ ᱡᱟᱞᱮ ᱢᱟᱦᱟ ᱤᱱᱟᱹ ᱠᱟᱛᱮ ᱵᱮᱡᱷᱟ ᱱᱚᱣᱟ ᱠᱚ ᱢᱚᱬᱮ ᱢᱟᱦᱟ ᱥᱚᱦᱨᱟᱭ ᱫᱚ ᱦᱩᱭᱩᱜ ᱠᱟᱱᱟ ᱚᱱᱟ ᱠᱚ ᱵᱟᱲᱟᱭ ᱠᱟᱛᱮ ᱟᱠᱚ ᱥᱮᱭᱟᱜ ᱦᱚᱞᱮ ᱠᱩᱞᱤ ᱠᱚᱣᱟ ᱟᱠᱚ ᱥᱚᱨᱦᱟᱭ ᱯᱚᱨᱚᱵᱽ ᱟᱠᱚ ᱦᱚᱸ ᱠᱚ ᱞᱟᱹᱭ ᱟᱞᱮᱭᱟ ᱯᱷᱤᱨ ᱢᱚᱡᱽ ᱜᱮ ᱟᱹᱰᱤ ᱠᱟᱡᱟᱠ ᱠᱚ ᱢᱮᱥᱟᱜᱼᱟ ᱤᱥᱠᱮᱵᱟᱫ ᱚᱱᱟ ᱠᱚ ᱡᱚᱛᱚᱣᱟᱜ ᱵᱟᱰᱟᱭ ᱠᱟᱛᱮ ᱟᱫᱚ ᱟᱵᱟᱨ ᱜᱟᱛᱮ ᱵᱟᱲᱟ ᱠᱟᱛᱮ ᱟᱵᱟᱨ ᱦᱚᱸ ᱠᱚ ᱪᱟᱞᱟᱣ ᱨᱩᱣᱟᱹᱲᱚᱜᱼᱟ